ᱥᱮᱫᱟᱭ ᱫᱚ ᱮᱱᱮᱡ ᱥᱮᱨᱮᱧ ᱟᱠᱷᱲᱟ ᱨᱮ ᱛᱟᱦᱮᱸ ᱠᱟᱱᱟ ᱱᱤᱛᱳᱜᱼᱢᱟ ᱜᱤᱫᱟᱹᱨ ᱠᱚ ᱯᱤᱫᱟᱹᱨ ᱠᱚ ᱡᱮᱛᱮ ᱜᱮᱠᱚ ᱦᱤᱲᱤᱧ ᱪᱟᱵᱟ ᱠᱮᱫᱟ ᱢᱟᱞᱚᱴ ᱪᱟᱵᱟᱭᱮᱱᱟ ᱡᱚᱛᱚᱜᱮ ᱱᱤᱛᱳᱜ ᱥᱠᱩᱞ ᱵᱚᱱ ᱵᱷᱮᱡᱟᱭᱮᱫ ᱠᱚᱣᱟ ᱥᱠᱩᱞ ᱨᱮᱵᱚᱱ ᱫᱚᱦᱚᱭᱮᱫ ᱠᱚᱣᱟ ᱦᱳᱥᱴᱮᱞ ᱨᱮᱵᱚᱱ ᱫᱚᱦᱚᱭᱮᱫ ᱠᱚᱣᱟ ᱚᱱᱟ ᱥᱟᱶᱛᱮ ᱟᱛᱳ ᱫᱤᱥᱚᱢ ᱨᱮ ᱮᱱᱮᱡ ᱥᱮᱨᱮᱧ ᱢᱟ ᱪᱟᱵᱟᱭᱮᱱᱟ ᱱᱤᱛᱳᱜ ᱡᱟᱦᱟᱸᱞᱮᱠᱟᱨᱮ ᱟᱠᱚᱣᱟᱜ ᱜᱤᱫᱽᱨᱟᱹ ᱠᱚᱣᱟᱜ ᱞᱟᱹᱜᱤᱫᱼᱛᱮ ᱚᱱᱟ ᱤᱥᱠᱩᱞ ᱨᱮᱜᱮ ᱱᱚᱣᱟ ᱠᱚᱫᱚ ᱯᱨᱚᱪᱟᱨ ᱫᱚᱨᱠᱟᱨᱚᱜ ᱠᱟᱱᱟ ᱤᱥᱠᱩᱞ ᱱᱚᱣᱟ ᱵᱟᱨᱮ ᱮᱱᱮᱡ ᱥᱮᱨᱮᱧ ᱵᱟᱨᱮᱛᱮ ᱤᱥᱠᱩᱞᱜᱮ ᱫᱚᱨᱠᱟᱨᱚᱜ ᱠᱟᱱᱟ ᱡᱟᱦᱟᱸ ᱤᱥᱠᱩᱞ ᱨᱮ ᱟᱠᱚ ᱚᱞᱚᱜ ᱯᱟᱲᱦᱟᱜ ᱠᱟᱱᱟ ᱚᱱᱟ ᱤᱥᱠᱩᱞ ᱨᱮᱜᱮ ᱤᱥᱠᱩᱞ ᱦᱚᱸ ᱮᱱᱮᱡ ᱥᱮᱨᱮᱧ ᱵᱟᱨᱮᱛᱮᱵᱚᱱ ᱚᱰᱳᱠᱟ ᱱᱚᱣᱟ ᱜᱮ ᱟᱹᱰᱤ ᱢᱟᱨᱟᱝ ᱞᱟᱹᱠᱛᱤᱭᱟᱱᱟᱜ ᱡᱤᱱᱤᱥ ᱠᱚ ᱱᱤᱛᱚᱳ ᱟᱞᱮ ᱠᱚ ᱟᱭᱳ ᱠᱚ ᱟᱞᱮ ᱠᱚ ᱜᱚᱲᱚᱢ ᱦᱟᱲᱟᱢ ᱜᱚᱲᱚᱢ ᱵᱩᱰᱷᱤ ᱮᱵᱚᱝ ᱵᱟᱵᱟ ᱠᱚ ᱥᱮᱫᱟᱭ ᱫᱚ ᱮᱱᱮᱡ ᱥᱮᱨᱮᱧ ᱞᱮᱫᱟᱞᱮ ᱱᱤᱛᱳᱜᱼᱢᱟ ᱡᱚᱛᱚᱜᱮ ᱪᱟᱵᱟᱭᱮᱱᱟ ᱚᱱᱟ ᱞᱟᱹᱜᱤᱫᱼᱜᱮ ᱤᱥᱠᱩᱞ ᱨᱮᱜᱮ ᱱᱤᱛᱳᱜ ᱫᱚᱨᱠᱟᱨᱚᱜ ᱠᱟᱱᱟ ᱜᱤᱫᱟᱹᱨ ᱠᱚ ᱯᱤᱫᱟᱹᱨ ᱠᱚ ᱡᱚᱛᱚ ᱠᱚᱠᱚ ᱵᱟᱲᱟᱭ ᱫᱟᱲᱮᱭᱟᱜ ᱡᱮᱢᱚᱱ